ᱟᱯᱮ ᱴᱚᱴᱷᱟᱨᱮ ᱪᱤᱞᱤ ᱠᱚᱯᱮ ᱥᱮᱸᱫᱽᱨᱟ ᱠᱚᱜᱮᱭᱟ ᱟᱨ ᱥᱮᱸᱫᱽᱨᱟ ᱨᱮᱭᱟᱜ ᱚᱵᱷᱤᱜᱽᱜᱚᱛᱟ ᱞᱟᱹᱭ ᱥᱚᱫᱚᱨᱟᱹᱧ ᱢᱮ ᱟᱞᱮ ᱴᱚᱴᱷᱟᱨᱮ ᱥᱮᱸᱫᱽᱨᱟ ᱫᱚ ᱥᱮᱛᱟᱜ ᱞᱮ ᱪᱟᱞᱟᱜᱼᱟ ᱜᱷᱮᱸᱴ ᱫᱟᱠᱟ ᱯᱚᱴᱚᱢ ᱟᱛᱮᱫ ᱪᱟᱞᱟᱜ ᱟᱞᱮ ᱥᱮᱛᱟ ᱞᱟᱹᱴᱷᱤ ᱵᱩᱰᱭᱟᱹ ᱟᱜᱼᱥᱟᱨ ᱠᱟᱹᱯᱤ ᱱᱚᱣᱟ ᱠᱚ ᱥᱟᱵ ᱠᱟᱛᱮᱫ ᱞᱮ ᱪᱟᱞᱟᱜᱼᱟ ᱪᱟᱞᱟᱣ ᱠᱟᱛᱮᱫ ᱡᱷᱚᱛᱚ ᱟᱛᱚᱢ ᱛᱟᱭᱚᱢ ᱞᱮ ᱪᱟᱞᱟᱜᱼᱟ ᱢᱤᱫ ᱴᱷᱮᱱ ᱞᱮ ᱰᱮᱨᱟ ᱢᱤᱫᱚᱜᱼᱟ ᱢᱤᱫᱴᱟᱝ ᱫᱚᱼᱵᱟᱹᱴᱤᱨᱮ ᱛᱟᱨᱯᱚᱨᱮ ᱛᱤᱨᱤᱥ ᱡᱚᱱ ᱪᱚᱞᱞᱤᱥ ᱡᱚᱱ ᱱᱚᱝᱠᱟᱞᱮ ᱪᱟᱞᱟᱜᱼᱟ ᱪᱟᱞᱟᱣ ᱠᱟᱛᱮᱫ ᱡᱷᱚᱛᱚᱞᱮ ᱢᱤᱫᱱᱟ ᱱᱤᱭᱟᱹ ᱡᱷᱚᱛᱚ ᱵᱚᱱ ᱦᱮᱡ ᱱᱟ ᱥᱮ ᱵᱟᱝ ᱛᱟᱨᱯᱚᱨᱮ ᱛᱮ ᱡᱩᱫᱤ ᱠᱚ ᱞᱟᱹᱭᱟ ᱦᱮᱸ ᱡᱷᱚᱛᱚᱞᱮ ᱦᱮᱡ ᱠᱟᱱᱟ ᱛᱟᱦᱞᱮ ᱟᱫᱚ ᱢᱤᱫᱴᱟᱱ ᱵᱤᱨ ᱦᱚᱭᱛᱳ ᱞᱮ ᱧᱟᱢ ᱠᱮᱫᱟ ᱟᱫᱚ ᱯᱟᱥᱱᱟᱣ ᱱᱟᱞᱮ ᱜᱚᱴᱟ ᱞᱮ ᱯᱟᱥᱱᱟᱣ ᱮᱱᱟ ᱜᱳᱴᱟ ᱵᱤᱨ ᱟᱫᱚᱞᱮ ᱡᱷᱚᱲᱟᱭᱟ ᱢᱤᱫ ᱥᱮᱫ ᱠᱷᱚᱱᱟᱜ ᱡᱷᱚᱲᱟᱼᱡᱷᱚᱲᱟᱛᱮ ᱡᱩᱫᱤ ᱠᱩᱞᱟᱹᱭ ᱜᱮ ᱩᱰᱩᱠ ᱮᱱᱟᱭ ᱛᱟᱦᱞᱮ ᱟᱫᱚᱞᱮ ᱞᱟᱜᱟ ᱠᱮᱫᱮᱭᱟ ᱥᱮᱛᱟ ᱠᱚᱞᱮ ᱟᱲᱟᱜ ᱠᱮᱫ ᱠᱚᱣᱟ ᱮᱨᱯᱚᱨ ᱥᱮᱛᱟ ᱠᱚ ᱜᱚᱡᱮᱭᱟ ᱮᱨᱯᱚᱨ ᱦᱚᱭᱛᱳ ᱟᱨᱚ ᱨᱩᱸᱰᱟᱹ ᱞᱮ ᱧᱟᱢ ᱠᱮᱫᱮᱭᱟ ᱩᱱᱤ ᱦᱚᱸ ᱚᱱᱠᱟ ᱜᱮᱞᱮ ᱞᱟᱜᱟᱼᱞᱟᱜᱟ ᱛᱮᱞᱮ ᱜᱚᱡᱮᱭᱟ ᱪᱮᱢᱮᱧ ᱦᱚᱸ ᱡᱩᱫᱤ ᱞᱮ ᱧᱟᱢ ᱠᱮᱫᱮᱭᱟ ᱩᱱᱤ ᱦᱚᱸ ᱞᱟᱜᱟᱼᱞᱟᱜᱟ ᱛᱮᱜᱮᱞᱮ ᱜᱚᱡ ᱠᱮᱫᱮᱭᱟ ᱟᱨ ᱜᱚᱡ ᱠᱟᱛᱮᱫ ᱞᱮ ᱡᱚᱠᱷᱚᱱᱜᱮ ᱛᱤᱱᱴᱟ ᱪᱟᱨᱴᱟ ᱵᱟᱡᱟᱣᱱᱟ ᱟᱫᱚᱞᱮ ᱨᱩᱣᱟᱹᱲ ᱦᱤᱡᱩᱜᱼᱟ ᱨᱩᱣᱟᱹᱲ ᱦᱮᱡ ᱠᱟᱛᱮᱫ ᱡᱟᱦᱮᱨ ᱵᱩᱴᱟᱹ ᱥᱮᱫ ᱨᱮ ᱥᱮ ᱟᱞᱮᱭᱟᱜ ᱡᱟᱦᱟᱸ ᱟᱰᱰᱟ ᱛᱟᱦᱮᱸ ᱠᱟᱱᱟ ᱞᱟᱦᱟ ᱠᱷᱚᱱᱟᱜ ᱥᱮ ᱦᱟᱯᱲᱟᱢ ᱠᱚ ᱫᱚᱦᱚ ᱟᱹᱜᱩᱣ ᱠᱟᱫᱟ ᱢᱟᱱᱮ ᱡᱟᱦᱟᱸ ᱴᱷᱮᱱ ᱨᱚᱼᱜᱮᱫ ᱨᱮᱱᱟᱜ ᱛᱟᱦᱮᱱᱟ ᱛᱟᱦᱞᱮ ᱚᱸᱰᱮ ᱡᱷᱚᱛᱚᱞᱮ ᱤᱫᱤ ᱠᱚᱣᱟ ᱨᱩᱸᱰᱟᱹ ᱦᱳᱠ ᱠᱩᱞᱟᱹᱭ ᱦᱳᱠ ᱪᱮᱢᱮᱧ ᱦᱳᱠ ᱛᱩᱲ ᱦᱳᱠ ᱥᱟᱨᱜᱟ ᱦᱳᱠ ᱢᱟᱱᱮ ᱪᱮᱬᱮ ᱦᱳᱠ ᱡᱟᱦᱟᱱᱤᱡ ᱜᱮᱞᱮ ᱜᱚᱡ ᱠᱟᱫᱮ ᱚᱸᱰᱮᱞᱮ ᱤᱫᱤ ᱠᱚᱣᱟ ᱤᱫᱤ ᱠᱟᱛᱮᱫ ᱛᱟᱦᱞᱮ ᱚᱠᱚᱭ ᱠᱚᱫᱚ ᱛᱩᱯᱩᱞᱮ ᱪᱟᱞᱟᱣᱱᱟ ᱚᱠᱚᱭ ᱡᱚᱫᱚ ᱨᱚᱼᱜᱮᱫ ᱠᱚ ᱪᱷᱩᱴᱟᱹᱣᱱᱟ ᱛᱟᱦᱞᱮ ᱡᱟᱦᱟᱸᱭ ᱛᱚᱵᱩ ᱠᱚ ᱪᱟᱞᱟᱣ ᱞᱮᱱᱟ ᱩᱱᱠᱩ ᱦᱚᱸᱠᱚ ᱨᱩᱣᱟᱹᱲ ᱦᱮᱡᱱᱟ ᱟᱨ ᱡᱟᱦᱟᱸ ᱟᱹᱣᱨᱤ ᱠᱚ ᱛᱩᱯᱩᱱᱟ ᱩᱱᱠᱩ ᱫᱚ ᱢᱮᱱᱟᱜ ᱠᱚᱜᱮᱭᱟ ᱞᱟᱡ ᱵᱚᱦᱚᱜ ᱡᱟᱦᱟᱸᱭᱮ ᱜᱚᱡ ᱠᱟᱫᱮᱭᱟᱭ ᱩᱱᱤ ᱫᱚ ᱵᱚᱦᱚᱜ ᱛᱮᱫ ᱢᱟᱫᱟᱞᱮ ᱧᱟᱢᱟ ᱟᱨ ᱟᱨ ᱡᱟᱦᱟᱸᱭ ᱪᱤᱜᱟᱹᱜ ᱠᱟᱫᱮᱭᱟᱭ ᱯᱷᱟᱹᱲᱤ ᱚᱱᱤ ᱦᱚᱸ ᱚᱱᱟ ᱦᱚᱸᱞᱮ ᱢᱮᱥᱟᱭᱟ ᱚᱸᱰᱮ ᱫᱚ ᱟᱫᱚ ᱡᱤᱞ ᱟᱫᱚ ᱠᱟᱹᱴᱩᱵ ᱛᱮᱫᱚ ᱵᱟᱞᱮ ᱞᱮᱠᱷᱟᱭᱟ ᱡᱤᱞ ᱢᱤᱫᱴᱟᱱ ᱠᱟᱰᱮᱡ ᱞᱮ ᱯᱟᱹᱴᱤᱭᱟ ᱛᱟᱨᱯᱚᱨᱮ ᱱᱚᱣᱟ ᱛᱮᱞᱮ ᱞᱮᱠᱷᱟᱭᱟ ᱮᱨᱯᱚᱨ ᱢᱤᱫ ᱦᱚᱲ ᱫᱚ ᱦᱚᱭᱛᱳ ᱦᱚᱲᱮ ᱜᱩᱱᱛᱤᱭᱮᱫ ᱠᱚᱣᱟᱭ ᱚᱠᱚᱭ ᱚᱲᱟᱜ ᱨᱮᱱ ᱠᱚ ᱦᱮᱡ ᱠᱟᱱᱟ ᱥᱮ ᱚᱠᱚᱭ ᱚᱲᱟᱜ ᱨᱮᱱ ᱵᱟᱝ ᱚᱱᱠᱟ ᱠᱟᱛᱮᱫ ᱜᱩᱱᱛᱤ ᱠᱚᱣᱟᱞᱮ ᱛᱤᱱᱟᱹᱜ ᱜᱟᱱ ᱦᱚᱲᱵᱚᱱ ᱦᱩᱭᱩᱜ ᱠᱟᱱᱟ ᱟᱨ ᱦᱟᱱᱮ ᱡᱟᱦᱟᱸ ᱡᱤᱞ ᱢᱤᱫᱴᱟᱱ ᱠᱟᱰᱮᱡ ᱞᱮ ᱯᱟᱹᱴᱤᱭ ᱟᱠᱟᱜ ᱫᱚ ᱚᱱᱟᱛᱮ ᱚᱱᱟ ᱡᱤᱞ ᱞᱮ ᱞᱮᱠᱷᱟᱭᱟ ᱟᱨ ᱥᱮᱛᱟ ᱵᱟᱵᱚᱫ ᱦᱚᱸᱞᱮ ᱮᱟᱠᱚᱣᱟ ᱥᱮᱛᱟ ᱦᱚᱸᱛᱚ ᱠᱚᱥᱴᱚᱣ ᱠᱟᱱᱟᱭ ᱥᱮ ᱢᱮᱱᱟᱭᱟ ᱚᱱᱠᱟ ᱠᱟᱛᱮᱫ ᱞᱮ ᱥᱮᱸᱫᱽᱨᱟᱭᱟ